ᱠᱟᱹᱢᱤ ᱵᱟᱦᱨᱮ ᱨᱮ ᱤᱧ ᱢᱟ ᱟᱹᱰᱤᱜᱟᱱ ᱡᱤᱱᱤᱥ ᱤᱧ ᱠᱩᱥᱤᱭᱟᱜ ᱜᱮᱭᱟ ᱠᱟᱹᱢᱤ ᱠᱚ ᱥᱟᱹᱛ ᱵᱟᱲᱟ ᱠᱟᱛᱮᱜ ᱤᱧᱟᱹᱜ ᱯᱷᱳᱱᱨᱮ ᱥᱮᱨᱮᱧ ᱤᱧ ᱟᱸᱡᱚᱢᱟ ᱱᱟᱣᱟ ᱱᱟᱣᱟ ᱵᱷᱤᱰᱭᱳ ᱠᱚ ᱦᱮᱡ ᱞᱮᱱᱠᱷᱟᱱ ᱤᱭᱩᱴᱩᱵ ᱨᱮ ᱵᱷᱤᱰᱭᱳ ᱠᱚᱧ ᱧᱮᱞ ᱜᱮᱭᱟ ᱟᱨ ᱮᱱᱮᱡ ᱠᱚᱦᱚᱧ ᱧᱮᱞ ᱜᱮᱭᱟ